ᱟᱹᱵᱩ ᱱᱤᱭᱟᱹ ᱡᱟᱭᱜᱟ ᱨᱮ ᱱᱤᱭᱟᱹ ᱫᱟᱨᱮ ᱵᱚᱱ ᱨᱚᱦᱚᱭᱟ ᱩᱞ ᱫᱟᱨᱮ ᱜᱤᱫᱽᱨᱟᱹ ᱠᱚ ᱢᱮᱱᱟᱜ ᱠᱚᱛᱟᱵᱚᱱᱟ ᱡᱚᱢ ᱛᱟᱵᱚ ᱱᱟᱠᱚ ᱱᱤᱭᱟᱹ ᱠᱚ ᱨᱚᱦᱚᱭ ᱞᱮᱠᱷᱟᱡ ᱱᱚᱸᱰᱮ ᱫᱚ ᱥᱚᱵᱽᱡᱤ ᱵᱚᱱ ᱪᱟᱥᱟ ᱠᱩᱵᱤ ᱵᱚᱱ ᱪᱟᱥᱟ ᱱᱤᱭᱟᱹ ᱟᱲᱮ ᱫᱚ ᱠᱟᱨᱞᱟ ᱵᱚᱱ ᱪᱟᱥᱟ ᱚᱱᱟ ᱠᱚᱜᱮ ᱪᱟᱥ ᱠᱟᱛᱮᱫ ᱢᱚᱡᱽ ᱦᱩᱭᱩᱜᱼᱟ ᱟᱨ ᱦᱟᱱᱛᱮ ᱫᱚ ᱱᱤᱭᱟᱹ ᱟᱲᱮ ᱫᱚ ᱵᱮᱸᱜᱟᱲ ᱵᱚᱱ ᱨᱚᱦᱚᱭ ᱠᱟᱜᱼᱟ ᱱᱤᱭᱟᱹ ᱟᱬᱮ ᱫᱚ ᱛᱷᱚᱲᱟ ᱜᱟᱱ ᱫᱟᱨᱮ ᱵᱚᱱ ᱨᱚᱦᱚᱭᱟ ᱡᱮᱢᱚᱱ ᱟᱨᱟᱜ ᱟᱜ ᱠᱟᱥᱢᱟᱨ ᱫᱟᱨᱮ ᱵᱚᱱ ᱨᱚᱦᱚᱭᱟ ᱱᱤᱭᱟᱹ ᱟᱬᱮ ᱫᱚ ᱠᱟᱭᱨᱟ ᱵᱟᱜᱟᱱ ᱵᱚᱱ ᱞᱟᱜᱟᱣᱟ ᱡᱮᱢᱚᱱ ᱠᱟᱭᱨᱟ ᱦᱚᱸ ᱡᱚᱜᱼᱟ ᱚᱱᱟᱦᱚᱸ ᱜᱤᱫᱽᱨᱟᱹ ᱠᱚ ᱡᱚᱢ ᱵᱟᱲᱟᱭ ᱛᱟᱵᱚᱱᱟ ᱟᱹᱵᱩ ᱱᱚᱸᱰᱮ ᱫᱚ ᱯᱟᱴᱷ ᱵᱚᱱ ᱮᱨᱟ ᱱᱤᱭᱟᱹ ᱫᱚᱢ ᱫᱚ ᱯᱟᱴᱷ ᱵᱚᱱ ᱮᱨᱟ ᱱᱤᱭᱟᱹ ᱟᱬᱮ ᱫᱚ ᱢᱚᱡᱽ ᱦᱩᱭᱩᱜᱼᱟ ᱱᱤᱭᱟᱹ ᱠᱷᱮᱛ ᱨᱮᱫᱚ ᱯᱟᱴᱷ ᱠᱚ ᱟᱵᱚᱵᱚᱱ ᱱᱚᱣᱟ ᱞᱟᱹᱜᱤᱫ ᱵᱟᱛᱨᱟᱣ ᱦᱩᱭᱩᱜ ᱛᱟᱵᱚᱱᱟ ᱛᱟᱨᱯᱚᱨ ᱟᱹᱵᱩ ᱱᱤᱭᱟᱹ ᱟᱬᱮ ᱨᱮᱫᱚ ᱱᱤᱭᱟᱵᱚᱱ ᱪᱟᱥᱼᱟ ᱟᱹᱞᱩ ᱠᱚ ᱵᱚᱱᱟ